ᱦᱮᱸ ᱟᱞᱮ ᱱᱚᱰᱮ ᱫᱚ ᱡᱟᱹᱥᱛᱤ ᱠᱷᱚᱱ ᱡᱟᱹᱥᱛᱤ ᱱᱚᱰᱮ ᱥᱟᱱᱛᱟᱲ ᱠᱚᱜᱮ ᱢᱮᱱᱟᱜ ᱠᱚᱣᱟ ᱥᱟᱱᱛᱟᱲ ᱥᱟᱶ ᱥᱟᱶᱛᱮ ᱠᱟᱢᱟᱨ ᱢᱮᱱᱟᱜ ᱠᱚᱣᱟ ᱟᱨ ᱯᱮᱲᱮ ᱠᱚ ᱢᱮᱱᱟᱜ ᱠᱚᱣᱟ ᱟᱨ ᱱᱚᱰᱮᱱᱟᱜ ᱯᱚᱨᱚᱵᱽ ᱫᱚ ᱛᱟᱞᱮ ᱵᱟᱦᱟ ᱢᱮᱱᱟᱜᱼᱟ ᱥᱚᱦᱚᱨᱟᱭ ᱢᱮᱱᱟᱜᱼᱟ ᱟᱨ ᱢᱤᱫᱴᱮᱱ ᱜᱳᱢᱦᱟ ᱢᱮᱱᱟᱜᱼᱟ ᱵᱟᱦᱟ ᱯᱚᱨᱚᱵᱽ ᱨᱮᱫᱚ ᱵᱟᱦᱟᱞᱮ ᱵᱚᱸᱜᱟᱭᱟ ᱟᱨ ᱵᱟᱦᱟ ᱵᱚᱸᱜᱟ ᱥᱟᱶ ᱠᱟᱛᱮᱫ ᱟᱞᱮ ᱞᱮ ᱨᱟᱹᱥᱠᱟᱹᱭᱟ ᱮᱱᱮᱡ ᱟᱞᱮ ᱥᱮᱨᱮᱧᱟᱞᱮ ᱟᱨ ᱯᱮᱲᱟ ᱠᱚᱦᱚᱸ ᱠᱚ ᱦᱮᱡ ᱥᱮᱴᱮᱨ ᱠᱚᱜ ᱜᱮᱭᱟ ᱩᱱᱠᱩ ᱠᱚ ᱨᱟᱹᱥᱠᱟᱹᱭᱟ ᱟᱨ ᱥᱚᱦᱚᱨᱟᱭ ᱨᱮᱫᱚ ᱯᱮᱲᱟ ᱯᱨᱚᱵᱷᱩ ᱠᱚ ᱞᱮ ᱱᱮᱶᱛᱟ ᱵᱟᱨᱛᱮ ᱧᱚᱜ ᱠᱟᱠᱚᱣᱟ ᱩᱱᱠᱩ ᱠᱚᱞᱮ ᱵᱚᱸᱜᱟᱼᱵᱩᱨᱩ ᱠᱟᱛᱮᱫ ᱡᱟᱣ ᱠᱤᱪᱷᱩ ᱞᱮ ᱠᱩᱲᱟᱹᱣ ᱠᱟᱜᱼᱟ ᱚᱱᱟ ᱠᱚᱞᱮ ᱡᱚᱢᱼᱧᱩᱭᱟ ᱟᱨ ᱨᱟᱹᱥᱠᱟᱹ ᱦᱚᱸ ᱚᱱᱟ ᱵᱮᱲᱟ ᱨᱮᱦᱚᱸ ᱟᱹᱰᱤ ᱱᱟᱯᱟᱭ ᱜᱮ ᱦᱩᱭᱩᱜᱼᱟ ᱟᱫᱚ ᱜᱳᱢᱦᱟ ᱯᱚᱨᱚᱵᱽ ᱚᱱᱟ ᱛᱟᱭᱚᱢ ᱛᱮᱫᱚ ᱜᱳᱢᱦᱟ ᱯᱚᱨᱚᱵᱽ ᱛᱟᱞᱮ ᱦᱤᱡᱩᱜᱼᱟ ᱜᱳᱢᱦᱟ ᱯᱚᱨᱚᱵᱽ ᱨᱮᱫᱚ ᱢᱟᱱᱮ ᱚᱱᱟᱫᱚ ᱟᱵᱚᱣᱟᱜ ᱦᱩᱲᱩ ᱮᱨ ᱦᱩᱲᱩ ᱜᱩᱪᱷᱟᱹᱣ ᱥᱮ ᱠᱟᱸᱰᱷᱟᱱ ᱦᱮᱲᱦᱮᱫ ᱚᱱᱟ ᱡᱚᱛᱚ ᱚᱱᱟ ᱮᱱᱮᱡ ᱨᱮ ᱢᱮᱥᱟ ᱟᱠᱟᱱᱟ ᱮᱱᱮᱡ ᱥᱮᱨᱮᱧ ᱨᱮ ᱢᱮᱥᱟ ᱟᱠᱟᱱᱟ ᱚᱱᱟ ᱮᱱᱮᱡ ᱥᱮᱨᱮᱧ ᱛᱮᱜᱮ ᱥᱮ ᱡᱚᱛᱚ ᱦᱚᱲ ᱵᱚ ᱞᱟᱹᱭ ᱟᱠᱚ ᱠᱟᱱᱟ ᱡᱮᱢᱚᱱ ᱵᱟᱹᱫᱽ ᱵᱟᱹᱭᱦᱟᱹᱲ ᱨᱮᱫᱚ ᱪᱮᱫ ᱞᱮᱠᱟ ᱵᱚ ᱠᱟᱹᱢᱤᱭᱟ ᱟᱨ ᱚᱱᱟ ᱥᱟᱶ ᱥᱟᱶᱛᱮ ᱫᱤᱥᱚᱢ ᱯᱮᱲᱟ ᱠᱚᱦᱚᱸ ᱠᱚ ᱦᱤᱡᱩᱜᱼᱟ ᱩᱱᱠᱩ ᱠᱚᱦᱚᱸ ᱚᱱᱟ ᱮᱱᱮᱡ ᱨᱮᱭᱟᱜ ᱨᱟᱹᱲ ᱧᱮᱞ ᱛᱮᱜᱮ ᱢᱟᱱᱮ ᱱᱚᱣᱟ ᱫᱚ ᱚᱠᱟ ᱠᱚ ᱮᱱᱮᱡ ᱠᱟᱱᱟ ᱚᱠᱟ ᱠᱚ ᱥᱮᱨᱮᱧᱮᱫᱼᱟ ᱚᱱᱟᱠᱚ ᱴᱷᱤᱠᱟᱹ ᱫᱟᱲᱮᱭᱟᱜᱼᱟ ᱚᱱᱟ ᱤᱫᱤᱛᱮ ᱱᱚᱣᱟ ᱟᱵᱚᱣᱟᱜ ᱯᱮᱭᱟ ᱯᱚᱨᱚᱵᱽ ᱫᱚ ᱟᱹᱰᱤᱜᱮ ᱫᱚᱨᱠᱟᱨ ᱠᱟᱱᱟ ᱟᱨ ᱮᱴᱟᱜ ᱡᱟᱹᱛᱤ ᱠᱚᱣᱟᱜ ᱯᱚᱨᱚᱵᱽ ᱫᱚ ᱱᱚᱝᱠᱟ ᱞᱟᱹᱭ ᱫᱚ ᱵᱟᱝᱠᱚ ᱞᱟᱹᱭᱟ ᱢᱟᱱᱮ ᱟᱠᱚ ᱫᱚ ᱟᱠᱚ ᱛᱮᱠᱚ ᱵᱚᱸᱜᱟᱼᱵᱩᱨᱩᱭᱟ ᱟᱨ ᱟᱠᱚ ᱛᱮᱜᱮ ᱠᱚ ᱢᱟᱱᱮ ᱠᱚ ᱴᱷᱤᱠᱟᱹᱭᱟ ᱟᱨ ᱟᱵᱚ ᱫᱚ ᱮᱱᱮᱡ ᱥᱮᱨᱮᱧ ᱛᱮ ᱟᱵᱚᱣᱟᱜ ᱯᱚᱨᱚᱵᱽ ᱨᱮᱭᱟᱜ ᱟᱵᱚᱣᱟᱜ ᱟᱹᱨᱤᱪᱟᱹᱞᱤ ᱨᱮᱭᱟᱜ ᱟᱵᱚᱣᱟᱜ ᱡᱚᱢᱼᱧᱩ ᱨᱮᱭᱟᱜ ᱟᱵᱚᱣᱟᱜ ᱠᱟᱹᱢᱤᱦᱚᱨᱟ ᱨᱮᱭᱟᱜ ᱡᱚᱛᱚ ᱨᱮᱭᱟᱜ ᱵᱚᱱ ᱞᱟᱹᱭ ᱛᱟᱨᱟ ᱠᱟᱜᱼᱟ